ᱟᱢ ᱡᱩᱫᱤ ᱞᱟᱜᱽᱬᱮ ᱮᱱᱮᱡ ᱨᱮ ᱴᱟᱢᱟᱠ ᱜᱮ ᱨᱩᱨᱩ ᱥᱟᱱᱟᱭᱮᱫ ᱢᱮᱭᱟ ᱮᱱᱠᱷᱟᱱ ᱡᱟᱦᱟᱸᱭ ᱛᱟᱢ ᱜᱮ ᱱᱟᱜ ᱨᱩᱥᱤᱠᱟ ᱵᱟᱝ ᱢᱟᱹᱫᱟᱹᱲᱤᱭᱟᱹ ᱢᱮᱱᱟᱭᱟ ᱩᱱᱤᱭᱟᱜ ᱛᱤ ᱛᱷᱟᱯᱛᱟᱭ ᱧᱮᱞ ᱢᱮ ᱟᱨ ᱥᱟᱶᱨᱮ ᱡᱟᱦᱟᱸᱭ ᱟᱢ ᱥᱩᱨ ᱨᱮ ᱢᱮᱱᱟᱭᱟ ᱟᱢ ᱞᱮᱠᱟᱱ ᱴᱟᱢᱟᱠ ᱨᱩ ᱨᱩᱭᱤᱜ ᱩᱱᱤ ᱪᱮᱫ ᱞᱮᱠᱟᱭ ᱜᱩᱰᱟᱹᱣᱮᱜᱼᱟ ᱵᱟᱝ ᱪᱮᱫ ᱛᱤᱱᱨᱮ ᱫᱟᱞᱮᱜ ᱟᱭ ᱟᱢᱦᱚᱸ ᱩᱱᱤ ᱥᱟᱶᱛᱮ ᱩᱱᱤ ᱞᱮᱠᱟᱜᱮ ᱯᱟᱸᱡᱟ ᱠᱟᱭᱢᱮ ᱤᱱᱟᱹᱜ ᱠᱷᱟᱱ ᱜᱮ ᱟᱢᱟᱜ ᱨᱩ ᱟᱨ ᱦᱟᱹᱱᱤᱭᱟᱜ ᱨᱩ ᱯᱚᱴᱟᱣ ᱟᱛᱟᱵᱤᱱ ᱤᱱᱟᱹᱠᱷᱟᱱ ᱵᱟᱹᱵᱤᱱ ᱛᱟᱭᱚᱢ ᱢᱟᱲᱟᱝᱚᱜᱼᱟ ᱟᱢ ᱡᱩᱫᱤ ᱵᱟᱢ ᱦᱩᱭᱩᱜ ᱟᱢ ᱡᱟᱦᱟᱱ ᱨᱩ ᱵᱟᱢ ᱪᱮᱫ ᱟᱠᱟᱜᱼᱟ ᱮᱱᱦᱚᱸ ᱟᱢ ᱪᱮᱥᱴᱟ ᱠᱟᱜ ᱢᱮ ᱡᱮ ᱩᱱᱤ ᱞᱮᱠᱟᱜᱤᱧ ᱨᱩᱭᱟ ᱢᱮᱱᱛᱮ ᱛᱚ ᱩᱱᱤ ᱞᱮᱠᱟᱢ ᱨᱩᱭᱟ ᱢᱚᱱᱮᱨᱮ ᱫᱚᱦᱚᱭᱢᱮ ᱢᱟᱲᱟᱝᱤᱡ ᱧᱮᱞᱮᱢᱮ ᱪᱮᱫ ᱞᱮᱠᱟᱭ ᱫᱟᱞᱮᱜᱼᱟ ᱪᱮᱫ ᱞᱮᱠᱟᱭ ᱞᱩᱦᱩᱠᱮᱜᱼᱟ ᱪᱮᱫ ᱞᱮᱠᱟ ᱛᱤᱱ ᱨᱮ ᱜᱩᱰᱟᱹᱣᱮᱜᱼᱟ ᱟᱢ ᱦᱚᱸ ᱚᱱᱠᱟ ᱜᱮ ᱜᱩᱰᱟᱹᱣ ᱢᱮ ᱛᱷᱤᱨ ᱟᱞᱚᱢ ᱛᱷᱤᱨᱳᱜᱼᱟ ᱟᱡ ᱞᱮᱠᱟᱜᱮ ᱟᱡ ᱥᱟᱶᱜᱮ ᱜᱩᱰᱟᱹᱣ ᱨᱮᱱᱟᱜ ᱵᱟᱝ ᱯᱷᱤᱴᱟᱹᱣ ᱨᱮᱱᱟᱜ ᱪᱷᱩᱴᱟᱹᱣ ᱠᱚᱜᱢᱮ ᱤᱱᱟᱹᱜ ᱠᱷᱟᱱᱜᱮ ᱱᱟᱜ ᱟᱢ ᱴᱟᱢᱟᱠ ᱨᱩ ᱦᱚᱸ ᱟᱹᱰᱤ ᱪᱮᱦᱨᱟᱢ ᱨᱩᱭᱟ ᱟᱨ ᱦᱟᱹᱱᱤ ᱞᱮ ᱥᱟᱶᱛᱮ ᱢᱤᱫ ᱫᱷᱟᱣ ᱛᱮᱜᱮ ᱵᱤᱱ ᱫᱟᱞ ᱧᱟᱯᱟᱢᱟ ᱟᱨ ᱛᱟᱺᱦᱩ ᱪᱮᱦᱨᱟ ᱟᱸᱡᱚᱢᱚᱜᱼᱟ ᱤᱱᱟᱹᱜ ᱠᱷᱟᱱᱜᱮ ᱢᱟᱹᱫᱟᱲᱤᱭᱟᱹ ᱦᱚᱸ ᱟᱹᱰᱤ ᱨᱟᱹᱥᱠᱟᱹᱭ ᱵᱩᱡᱷᱟᱹᱣᱟ ᱟᱢ ᱢᱚᱛᱚ ᱦᱚᱸ ᱨᱟᱹᱥᱠᱟᱹᱢ ᱵᱩᱡᱷᱟᱹᱣᱟ ᱟᱡ ᱥᱟᱶᱜᱮᱢ ᱨᱩ ᱞᱮᱠᱷᱟᱱ ᱟᱢᱦᱚᱸ ᱢᱚᱱᱮ ᱨᱮ ᱢᱚᱱᱮ ᱨᱮᱱᱟᱜ ᱯᱟᱹᱛᱭᱟᱹᱣ ᱛᱟᱢ ᱦᱤᱡᱩᱜᱼᱟ ᱡᱮ ᱦᱚᱸ ᱤᱧᱦᱚᱸ ᱢᱤᱫᱴᱟᱝ ᱨᱩᱥᱤᱠᱟ ᱠᱟᱱ ᱜᱤᱭᱟᱹᱧ ᱟᱨ ᱵᱟᱝ ᱨᱩ ᱨᱩ ᱫᱚᱧ ᱵᱟᱰᱟᱭ ᱜᱮᱭᱟ ᱚᱠᱟᱞᱮᱠᱟ ᱦᱤᱥᱟᱹᱵᱽ ᱛᱮ ᱨᱩᱭᱟᱢ ᱢᱟᱱᱮ ᱨᱩ ᱥᱟᱱᱟᱭᱮᱫ ᱢᱮᱠᱷᱟᱱ ᱞᱟᱡᱟᱣ ᱟᱞᱚᱢ ᱞᱟᱡᱟᱣᱚᱜᱼᱟ ᱟᱨ ᱵᱚᱛᱚᱨ ᱟᱞᱚᱢ ᱵᱚᱛᱚᱨᱚᱜᱼᱟ ᱤᱱᱟᱹᱜ ᱠᱷᱟᱱᱜᱮ ᱟᱢ ᱨᱩ ᱨᱩᱫᱚᱢ ᱜᱟᱱᱟ